ᱥᱟᱱᱛᱟᱲ ᱥᱟᱶᱛᱟᱫᱚ ᱤᱧ ᱡᱚᱛᱚ ᱠᱷᱚᱱ ᱟᱹᱰᱤ ᱡᱳᱨᱤᱧ ᱠᱩᱥᱤᱭᱟᱜᱼᱟ ᱪᱮᱫᱟᱜ ᱥᱮ ᱤᱧᱦᱚᱸ ᱢᱤᱫᱴᱟᱝ ᱥᱟᱱᱛᱟᱲ ᱥᱟᱶᱛᱟ ᱨᱤᱱᱤᱡ ᱡᱟᱱᱟᱢ ᱠᱟᱱᱟ ᱤᱧᱟᱹᱜ ᱡᱟᱱᱟᱢ ᱟᱲᱟᱝ ᱫᱚ ᱟᱹᱰᱤ ᱥᱚᱨᱮᱥᱟ ᱟᱹᱰᱤ ᱨᱟᱹᱥᱠᱟᱹᱧ ᱟᱹᱭᱠᱟᱹᱣᱟ ᱥᱟᱱᱛᱟᱲ ᱨᱚᱲ ᱨᱮᱫᱚ ᱟᱹᱰᱤ ᱱᱟᱯᱟᱭᱼᱱᱟᱯᱟᱭ ᱠᱟᱛᱷᱟᱠᱚ ᱢᱮᱱᱟᱜᱼᱟ ᱟᱹᱰᱤ ᱥᱚᱸᱜᱮ ᱡᱟᱦᱟᱱᱟᱜᱦᱚᱸᱢ ᱪᱮᱫᱜᱚᱫᱟ ᱪᱮᱫᱟᱜ ᱥᱮ ᱤᱧ ᱥᱟᱱᱛᱟᱲ ᱥᱟᱶᱛᱟᱨᱮᱧ ᱡᱟᱱᱟᱢ ᱠᱟᱱᱟ ᱥᱟᱱᱛᱟᱲ ᱨᱚᱲᱫᱚ ᱤᱧ ᱟᱹᱰᱤ ᱵᱷᱟᱹᱜᱤᱧ ᱵᱩᱡᱷᱟᱹᱣᱟ ᱨᱚᱲ ᱥᱮ ᱞᱟᱸᱫᱟ ᱥᱮ ᱯᱟᱲᱦᱟᱣ ᱥᱮ ᱡᱟᱦᱟᱱᱟᱜ ᱠᱟᱹᱦᱱᱤ ᱠᱚᱦᱚᱸ ᱤᱧ ᱟᱹᱰᱤ ᱨᱟᱹᱥᱠᱟᱹᱧ ᱟᱹᱭᱠᱟᱹᱣᱟ ᱚᱱᱟᱛᱮ ᱤᱧ ᱥᱟᱱᱛᱟᱲ ᱥᱟᱶᱛᱟ ᱫᱚ ᱟᱹᱰᱤᱜᱮᱧ ᱠᱩᱥᱤᱭᱟᱜᱼᱟ ᱥᱟᱱᱛᱟᱲ ᱨᱮᱭᱟᱜ ᱟᱹᱨᱤᱪᱟᱹᱞᱤ ᱞᱟᱭᱼᱞᱟᱠᱪᱟᱨᱦᱚᱸ ᱟᱹᱰᱤ ᱱᱟᱯᱟᱭᱟ ᱡᱟᱦᱟᱸᱨᱮ ᱟᱢ ᱟᱹᱰᱤ ᱨᱚᱠᱚᱢᱮᱢ ᱪᱮᱫ ᱫᱟᱲᱮᱭᱟᱜᱼᱟ ᱥᱚᱸᱜᱮᱢ ᱴᱷᱤᱠᱟᱹᱭᱟ ᱥᱚᱸᱜᱮᱢ ᱵᱩᱡᱷᱟᱹᱜᱼᱟ ᱚᱱᱠᱟᱜᱮ ᱟᱨᱦᱚᱸ ᱠᱟᱛᱷᱟᱠᱚ ᱢᱮᱱᱟᱜᱼᱟ ᱚᱞᱜᱩᱨᱩ ᱜᱚᱢᱠᱮᱭ ᱞᱟᱹᱭ ᱟᱠᱟᱫ ᱞᱮᱠᱟ ᱚᱞ ᱢᱮᱱᱟᱜ ᱛᱟᱢᱟ ᱟᱹᱫᱤᱢ ᱨᱚᱲ ᱢᱮᱱᱟᱜ ᱛᱟᱢᱟ ᱟᱹᱫᱤᱢ ᱫᱷᱚᱨᱚᱢ ᱢᱮᱱᱟᱜ ᱛᱟᱢᱟ ᱟᱹᱫᱤᱢ ᱟᱢᱦᱚᱸ ᱢᱮᱱᱟᱜ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱡᱟᱦᱟᱸᱭᱫᱚ ᱵᱟᱭ ᱧᱮᱞᱟ ᱟᱢᱜᱮᱢ ᱧᱮᱞᱟ ᱚᱱᱠᱟᱜᱮ ᱟᱨᱦᱚᱸ ᱱᱟᱯᱟᱭᱼᱱᱟᱯᱟᱭ ᱠᱟᱛᱷᱟᱠᱚ ᱢᱮᱱᱟᱜᱼᱟ ᱡᱩᱫᱟᱹᱼᱡᱩᱫᱟᱹ ᱠᱟᱛᱷᱟᱠᱚ ᱢᱮᱱᱟᱜᱼᱟ ᱟᱨ ᱮᱴᱟᱜ ᱯᱟᱹᱨᱤᱥ ᱨᱮᱫᱚ ᱚᱱᱠᱟᱱ ᱱᱟᱯᱟᱭᱼᱱᱟᱯᱟᱭ ᱠᱟᱛᱷᱟᱠᱚ ᱵᱟᱹᱱᱩᱜᱼᱟ ᱪᱮᱫᱟᱜ ᱥᱮ ᱚᱸᱰᱮᱫᱚ ᱟᱢ ᱡᱚᱞᱼᱳ ᱠᱷᱟᱵᱚ ᱫᱟᱜᱦᱚᱸᱧ ᱧᱩᱭᱟ ᱫᱟᱠᱚᱦᱚᱸᱧ ᱧᱩᱭᱟ ᱡᱚᱛᱚᱜᱮ ᱧᱩᱭᱠᱚ ᱢᱮᱱᱟ ᱟᱨ ᱥᱟᱱᱛᱟᱲ ᱨᱮᱫᱚ ᱵᱟᱝ ᱫᱟᱠᱟᱧ ᱡᱚᱢᱟ ᱩᱛᱩᱧ ᱡᱚᱢᱟ ᱦᱟᱺᱰᱤᱧ ᱧᱩᱭᱟ ᱫᱟᱜ ᱤᱧ ᱧᱩᱭᱟ ᱢᱟᱱᱮ ᱟᱹᱰᱤ ᱡᱩᱫᱟᱹᱼᱡᱩᱫᱟᱹ ᱵᱷᱮᱜᱟᱨᱼᱵᱷᱮᱜᱟᱨ ᱠᱟᱛᱷᱟᱠᱚ ᱢᱮᱱᱟᱜᱼᱟ ᱟᱨ ᱱᱟᱯᱟᱭ ᱱᱟᱯᱟᱭ ᱠᱟᱛᱷᱟᱠᱚ ᱢᱮᱱᱟᱜᱼᱟ